ᱰᱟᱭᱵᱷᱟᱨ ᱜᱳᱢᱠᱮ ᱟᱹᱞᱤᱧ ᱵᱚᱦᱲᱟᱜᱚᱲᱟ ᱠᱷᱚᱱᱟᱜ ᱴᱟᱴᱟ ᱞᱤᱧ ᱪᱟᱞᱟᱜ ᱞᱟᱹᱜᱤᱫᱼᱟ ᱢᱮᱱᱠᱷᱟᱱ ᱜᱷᱟᱴᱥᱤᱞᱟᱹ ᱦᱚᱸᱞᱤᱧ ᱥᱮᱴᱮᱨ ᱜᱚᱫ ᱟᱠᱟᱱᱟ ᱱᱚᱸᱰᱮ ᱛᱟᱞᱟ ᱦᱚᱨᱼᱨᱮ ᱜᱟᱹᱰᱤᱵᱤᱱ ᱛᱤᱸᱜᱩ ᱠᱮᱜᱼᱟ ᱢᱮᱱᱠᱷᱟᱱ ᱱᱤᱛᱚᱜ ᱴᱟᱴᱟ ᱞᱤᱧ ᱪᱟᱞᱟᱜ ᱠᱟᱱᱟ ᱵᱤᱱᱤᱰ ᱢᱮᱱᱟᱜ ᱛᱟᱹᱞᱤᱧᱟ ᱟᱨ ᱚᱠᱛᱚ ᱡᱟᱹᱱᱤᱡ ᱥᱮᱴᱮᱨᱚᱜ ᱦᱩᱭᱩᱜ ᱛᱟᱹᱞᱤᱧᱟ ᱡᱮ ᱱᱤᱛᱚᱜ ᱪᱮᱫᱞᱤᱧ ᱪᱤᱠᱟᱹᱭᱟ ᱢᱤᱫᱴᱮᱱ ᱡᱟᱦᱟᱱᱟᱜ ᱚᱱᱠᱟᱱ ᱩᱯᱟᱹᱭ ᱞᱟᱹᱭᱟᱹᱞᱤᱧ ᱵᱤᱱ ᱡᱟᱦᱟᱸ ᱡᱮᱢᱚᱱ ᱴᱟᱴᱟ ᱞᱚᱜᱚᱱ ᱛᱮᱞᱤᱧ ᱥᱮᱴᱮᱨᱚᱜᱼᱢᱟ ᱟᱨ ᱚᱱᱠᱟ ᱦᱚᱨ ᱠᱚ ᱡᱟᱦᱟᱸᱛᱮ ᱡᱮᱢᱚᱱᱞᱤᱧ ᱪᱟᱞᱟᱜᱼᱢᱟ ᱚᱱᱟ ᱞᱟᱹᱜᱤᱫ ᱢᱤᱫᱴᱟᱱ ᱫᱤᱥᱼᱦᱩᱫᱤᱥ ᱮᱢᱟ ᱟᱹᱞᱤᱧ ᱵᱤᱱ ᱟᱨ ᱡᱟᱛᱮ ᱟᱹᱞᱤᱧ ᱵᱤᱱᱤᱰᱞᱤᱧ ᱮᱢ ᱫᱟᱲᱮᱭᱟᱜᱼᱢᱟ ᱰᱟᱭᱵᱷᱟᱨ ᱜᱚᱢᱠᱮ ᱪᱮᱫ ᱵᱮᱱ ᱢᱮᱱ ᱠᱮᱜᱼᱟ ᱮᱱ ᱮᱭᱤᱪ ᱛᱷᱟᱨᱴᱤ ᱛᱷᱨᱤ ᱠᱷᱚᱱ ᱟᱨ ᱢᱤᱫᱴᱮᱱ ᱦᱚᱨ ᱡᱟᱦᱟᱸ ᱫᱚ ᱚᱠᱟ ᱚᱱᱟ ᱜᱷᱟᱴᱥᱤᱞᱟᱹ ᱠᱷᱚᱱ ᱯᱚᱥᱪᱤᱢ ᱥᱮᱫ ᱞᱮᱠᱟᱛᱮ ᱡᱟᱹᱫᱩ ᱜᱳᱲᱟ ᱚᱱᱠᱟᱛᱮ ᱴᱟᱴᱟ ᱪᱟᱟᱜ ᱦᱚᱨ ᱢᱤᱫᱴᱟᱱ ᱢᱮᱱᱟᱜᱼᱟ ᱡᱟᱦᱟᱸ ᱠᱚᱨᱚᱱᱰᱤ ᱚᱱᱠᱟᱛᱮ ᱴᱟᱴᱟ ᱩᱰᱩᱠᱚᱜᱼᱟ ᱴᱷᱤᱠ ᱜᱮᱭᱟ ᱛᱟᱦᱚᱞᱮ ᱚᱱᱟ ᱛᱮᱞᱤᱧ ᱪᱟᱞᱟᱜᱼᱟ ᱱᱚᱸᱰᱮᱜᱮ ᱜᱷᱟᱴᱥᱤᱞᱟᱹ ᱨᱮᱜᱮ ᱜᱟᱹᱰᱤᱞᱤᱧ ᱵᱚᱫᱚᱞᱟ ᱛᱟᱦᱚᱞᱮ ᱟᱨ ᱦᱟᱱᱟ ᱦᱚᱨ ᱛᱮᱞᱤᱧ ᱪᱟᱞᱟᱜᱼᱟ ᱟᱨ ᱡᱮᱢᱚᱱ ᱮᱠᱡᱟᱢ ᱨᱮᱞᱤᱧ ᱥᱮᱴᱮᱨ ᱫᱟᱲᱮᱭᱟᱜᱼᱢᱟ ᱥᱚᱢᱚᱭ ᱨᱮ ᱱᱤᱭᱟᱹ ᱠᱚ ᱢᱮᱱ ᱠᱟᱛᱮᱫᱜᱮ ᱢᱟ ᱛᱟᱦᱚᱞᱮ ᱜᱚᱢᱠᱮ ᱡᱚᱦᱟᱨ ᱜᱮ